ᱜᱮᱥ ᱨᱮᱱᱟᱜ ᱧᱩᱛᱩᱢ ᱫᱚ ᱦᱚᱭᱛᱚ ᱥᱟᱱᱟᱢ ᱠᱚᱜᱮᱵᱤᱱ ᱵᱟᱲᱟᱭᱟ ᱞᱟᱦᱟ ᱛᱮᱢᱟ ᱚᱝᱠᱟ ᱵᱟᱵᱚᱱ ᱤᱥᱤᱱᱮᱫ ᱛᱟᱦᱮᱱᱟ ᱜᱮᱥ ᱛᱮᱫᱚ ᱦᱤᱛᱚᱜ ᱫᱚ ᱵᱷᱟᱨᱚᱛ ᱥᱚᱨᱠᱟᱨ ᱡᱮᱢᱚᱱ ᱟᱭᱢᱟ ᱠᱚᱢ ᱠᱚᱢᱛᱮ ᱡᱚᱛᱚ ᱦᱚᱲᱜᱮ ᱜᱮᱥ ᱥᱤᱞᱤᱱᱰᱟᱨ ᱮᱢᱟᱦᱟᱵᱚᱱ ᱠᱟᱱᱟ ᱛᱚ ᱜᱮᱥ ᱥᱤᱞᱤᱱᱰᱟᱨ ᱛᱮ ᱤᱥᱤᱱ ᱨᱮᱱᱟᱜ ᱠᱷᱟᱵᱟᱨ ᱫᱚ ᱵᱷᱟᱞᱮ ᱴᱮᱥᱴᱤ ᱵᱟᱭ ᱦᱩᱭᱩᱜᱼᱟ ᱡᱮᱢᱚᱱ ᱠᱟᱴᱛᱮ ᱤᱥᱤᱱ ᱞᱮᱠᱟ ᱫᱚ ᱛᱚ ᱜᱮᱥ ᱨᱮᱱᱟᱜ ᱦᱚᱸ ᱟᱹᱰᱤ ᱵᱷᱟᱞᱮ ᱠᱚᱱᱛᱮ ᱵᱟᱝ ᱪᱟᱹᱞᱩ ᱞᱮᱠᱷᱟᱱ ᱫᱚ ᱚᱱᱟ ᱦᱚᱸ ᱟᱹᱰᱤ ᱵᱤᱯᱚᱫᱽ ᱦᱩᱭ ᱫᱟᱲᱮᱭᱟᱜᱼᱟ ᱡᱮᱢᱚᱱ ᱵᱷᱟᱞᱮ ᱠᱚᱱᱛᱮ ᱯᱟᱭᱤᱯ ᱠᱚ ᱵᱟᱝ ᱞᱮᱠᱷᱟᱯᱟᱣ ᱞᱮᱠᱷᱟᱱ ᱚᱱᱟᱠᱷᱚᱱ ᱜᱮᱥ ᱩᱰᱩᱠ ᱠᱟᱛᱮ ᱥᱮᱸᱜᱮᱞ ᱦᱚᱸ ᱡᱩᱞ ᱫᱟᱲᱮᱭᱟᱜ ᱟ ᱟᱨᱦᱚᱸ ᱟᱭᱢᱟ ᱟᱭᱢᱟ ᱫᱚᱢᱮ ᱵᱷᱩᱞ ᱢᱮᱱᱟᱜᱼᱟ ᱡᱟᱦᱟᱸ ᱫᱚ ᱟᱵᱚᱵᱚᱱ ᱠᱚᱨᱟᱣ ᱞᱮᱠᱷᱟᱱ ᱚᱱᱟᱛᱮ ᱞᱚ ᱦᱚᱵᱚᱱ ᱫᱟᱲᱮᱭᱟᱜᱼᱟ ᱡᱤᱣᱤ ᱦᱚᱸ ᱪᱟᱞᱟᱣ ᱫᱟᱲᱮᱭᱟᱜᱼᱟ ᱚᱱᱟᱛᱮᱧ ᱞᱟᱹᱭᱟ ᱜᱮᱥ ᱦᱚᱸ ᱵᱷᱟᱜᱮ ᱠᱷᱚᱱ ᱛᱮᱵᱚᱱ ᱪᱟ ᱞᱩᱭᱢᱟ ᱡᱚᱛᱚᱦᱚᱲ ᱜᱮ ᱟᱨ ᱥᱟᱵᱫᱷᱟᱱ ᱛᱮ ᱟᱨ ᱟᱥᱟᱭᱟᱹᱧ ᱜᱮᱥ ᱨᱮᱱᱟᱜ ᱜᱮᱥ ᱛᱮᱫᱚ ᱟᱭᱢᱟ ᱠᱚᱢ ᱥᱚᱢᱚᱭᱛᱮ ᱤᱥᱤᱱ ᱦᱩᱭᱩᱜ ᱨᱮᱦᱚᱸ ᱛᱚ ᱡᱟᱦᱟᱸ ᱥᱟᱦᱟᱱ ᱛᱮᱵᱚᱱ ᱤᱥᱤᱱᱟ ᱚᱱᱠᱟᱫᱚ ᱴᱮᱥᱴᱤ ᱵᱟᱭ ᱦᱩᱭᱩᱜ ᱜᱮᱭᱟ